ᱦᱮᱸ ᱚᱠ ᱦᱮᱸ ᱱᱚᱶᱟ ᱫᱚ ᱴᱩᱰᱩ ᱥᱴᱳᱨ ᱠᱟᱱᱟ ᱳᱚ ᱟᱪᱪᱷᱟ ᱟᱪᱪᱷᱟ ᱴᱷᱤᱠ ᱜᱮᱭᱟ ᱛᱤᱱᱟᱹ ᱮᱢ ᱦᱟᱛᱟᱣᱟ ᱛᱟᱦᱚᱞᱮ

ᱟᱫᱚ ᱮᱱᱛᱮ ᱫᱟᱢ ᱠᱚ ᱵᱟᱰᱟᱭ ᱥᱟᱱᱟᱭᱮᱫ ᱢᱮᱭᱟ ᱥᱮᱢ ᱦᱟᱛᱟᱣᱟ ᱟᱫᱚ ᱛᱟᱦᱚᱞᱮ ᱚᱱᱠᱟ ᱞᱮᱠᱟ ᱢᱮᱱᱮᱫ ᱛᱟᱦᱮᱱᱟ ᱛᱟᱦᱚᱞᱮ ᱯᱷᱳᱱ ᱛᱮᱫᱚ ᱟᱨ ᱪᱮᱫ ᱞᱮᱠᱟ ᱦᱩᱭᱩᱜᱼᱟ ᱛᱟᱦᱚᱞᱮ ᱢᱤᱫ ᱫᱤᱱ ᱥᱳᱢᱚᱭ ᱠᱟᱛᱮᱫ ᱦᱤᱡᱩᱜ ᱢᱮ ᱛᱟᱦᱚᱞᱮᱢ ᱧᱮᱞ ᱤᱫᱤᱭᱟ ᱡᱮ ᱪᱮᱫ ᱞᱮᱠᱟᱱᱟ ᱛᱤᱱᱟᱹ ᱫᱟᱢ ᱨᱮᱭᱟᱜ ᱮᱢ ᱦᱟᱛᱟᱣᱟ ᱚᱱᱟ ᱜᱮ ᱵᱚᱞᱮ ᱦᱤᱡᱩᱜ ᱢᱮ ᱛᱟᱦᱚᱞᱮ ᱢᱤᱫ ᱫᱤᱱ ᱥᱳᱢᱚᱭᱚᱜ ᱢᱮ ᱟᱨ ᱦᱤᱡᱩᱜ ᱢᱮ ᱟᱨ ᱧᱮᱞ ᱤᱫᱤᱢᱮ ᱛᱟᱸᱛ ᱥᱟᱹᱲᱤ ᱟᱨ ᱯᱟᱹᱱᱪᱤ ᱥᱟᱹᱲᱤ ᱡᱮᱢᱚᱱ ᱧᱮᱞ ᱦᱩᱭᱩᱜᱼᱟ ᱠᱳᱭᱟᱞᱤᱴᱤ ᱚᱱᱠᱟ ᱞᱮᱠᱟ ᱟᱭᱢᱟ ᱨᱚᱠᱚᱢᱟᱜ ᱠᱳᱭᱟᱞᱤᱴᱤ ᱦᱚᱛᱚ ᱦᱮᱱᱟᱜᱼᱟ ᱮᱭᱵᱟᱨᱮ ᱛᱟᱸᱛ ᱥᱟᱹᱲᱤ ᱦᱚᱸ ᱢᱚᱱᱮ ᱠᱚᱨᱚ ᱮᱦᱚᱵ ᱠᱷᱚᱱ ᱯᱨᱚᱛᱷᱚᱢ ᱫᱟᱢ ᱪᱟᱹᱨᱥᱳ ᱠᱷᱚᱱ ᱮᱠᱷᱮᱱ ᱪᱟᱹᱨᱥᱳ ᱠᱷᱚᱱ ᱱᱚᱶᱟ ᱫᱟᱢ ᱠᱷᱚᱱ ᱪᱮᱛᱟᱱ ᱦᱟᱹᱵᱤᱡ ᱦᱮᱱᱟᱜᱼᱟ ᱟᱵᱟᱨ ᱯᱟᱹᱧᱪᱤ ᱥᱟᱹᱲᱤ ᱦᱚᱸ ᱚᱱᱠᱟ ᱜᱮ ᱦᱟᱡᱟᱨ ᱴᱟᱠᱟ ᱠᱷᱚᱱ ᱚᱱᱟ ᱪᱮᱛᱟᱱ ᱨᱮᱜᱮ ᱦᱮᱱᱟᱜᱼᱟ ᱡᱮ ᱚᱱᱠᱟ ᱞᱮᱠᱟ ᱦᱮᱱᱟᱜ ᱜᱮᱭᱟ ᱵᱚᱞᱮ ᱡᱮᱢᱚᱱ ᱡᱤᱱᱤᱥ ᱛᱮᱢᱱᱤ ᱫᱟᱢ ᱛᱮᱢᱱᱤ ᱠᱳᱣᱟᱞᱤᱴᱤ ᱩᱯᱚᱨ ᱜᱮ ᱫᱟᱢ ᱫᱚ ᱮᱵᱟᱨᱮ ᱛᱟᱦᱚᱞᱮ ᱢᱤᱫ ᱫᱤᱱ ᱦᱤᱡᱩᱜ ᱢᱮ ᱟᱨ ᱧᱮᱞ ᱤᱫᱤᱢᱮ ᱴᱷᱤᱠ ᱜᱮᱭᱟ ᱟᱫᱚ ᱚᱱᱠᱟ ᱞᱮᱠᱷᱟᱱ ᱮᱱᱛᱮ ᱚᱱᱟ ᱫᱚᱦᱟᱜ ᱟᱫᱚ ᱛᱤᱱᱟᱹᱜ ᱮᱢ ᱦᱟᱛᱟᱣᱟ ᱠᱮᱭᱟ ᱵᱚᱞᱮ ᱯᱚᱸᱧᱪᱟᱥ ᱯᱤᱥᱟᱜ ᱫᱚ ᱵᱟᱝ ᱦᱩᱭᱩᱜᱼᱟ ᱯᱚᱸᱧᱪᱟᱥ ᱯᱤᱥ ᱫᱚ ᱟᱨ ᱱᱚᱶᱟ ᱠᱩᱲᱤ ᱯᱤᱥ ᱜᱟᱱ ᱦᱚᱸ ᱵᱚᱞᱮ ᱪᱮᱫ ᱞᱮᱠᱟᱱᱟᱜ ᱮᱢ ᱦᱟᱛᱟᱣᱟ ᱠᱩᱲᱤ ᱯᱤᱥ ᱡᱮ ᱢᱤᱫ ᱨᱚᱠᱚᱢ ᱜᱮ ᱠᱟᱞᱟᱨ ᱥᱮ ᱫᱟᱢ ᱥᱮ ᱚᱱᱠᱟ ᱞᱮᱠᱟ ᱠᱳᱭᱟᱞᱤᱴᱤ ᱨᱮᱭᱟᱜ ᱪᱮᱫ ᱞᱮᱠᱟᱱᱟᱜ ᱮᱢ ᱦᱟᱛᱟᱣᱟ

ᱮᱵᱟᱨᱮ ᱜᱚᱜᱚ ᱠᱤᱪᱨᱤᱡ ᱢᱳᱫᱽ ᱨᱮᱦᱚᱸ ᱟᱭᱢᱟ ᱦᱚᱲ ᱫᱚ ᱡᱮᱢᱚᱱ ᱟᱭᱢᱟ ᱨᱚᱠᱚᱢ ᱟᱫᱚᱢᱟᱜ ᱫᱚ ᱯᱩᱰ ᱥᱟᱹᱲᱤ ᱠᱚ ᱦᱟᱛᱟᱣᱟ ᱟᱫᱚᱢ ᱠᱚ ᱫᱚ ᱥᱟᱥᱟᱝ ᱟᱫᱚᱢ ᱠᱚ ᱫᱚ ᱪᱷᱟᱵᱟ ᱢᱳᱫᱽ ᱨᱮ ᱮᱵᱟᱨᱮ ᱚᱠᱟᱴᱟᱜ ᱪᱮᱫ ᱞᱮᱠᱟᱢ ᱦᱟᱛᱟᱣᱟ ᱚᱱᱟ ᱜᱮᱛᱚ ᱦᱮᱸ ᱦᱮᱸ ᱦᱮᱸ ᱮᱢᱱᱤ ᱮᱢᱟᱱ ᱠᱚᱦᱚᱸ ᱦᱩᱭᱩᱜ ᱜᱮᱭᱟ ᱚᱱᱠᱟᱱᱟᱜ ᱦᱚᱸ ᱫᱷᱚᱞᱟᱭ ᱢᱳᱫᱷᱮ ᱨᱮ ᱟᱫᱚ ᱫᱚᱠᱟᱱ ᱨᱮ ᱦᱤᱡᱩᱜ ᱢᱮ ᱢᱤᱫ ᱫᱤᱱ ᱛᱤᱥᱮᱢ ᱥᱳᱢᱚᱭᱚᱜ ᱠᱟᱱᱟ ᱢᱤᱫ ᱫᱤᱱ ᱥᱳᱢᱚᱭ ᱠᱟᱛᱮᱫ ᱦᱤᱡᱩᱜ ᱢᱮ ᱛᱟᱦᱚᱞᱮ ᱚᱱᱠᱟ ᱞᱮᱠᱟ ᱟᱢᱮᱢ ᱧᱮᱞ ᱤᱫᱤᱭᱟ ᱯᱷᱳᱱ ᱛᱮ ᱛᱚ ᱟᱨ ᱚᱱᱠᱟ ᱫᱚ ᱵᱟᱝ ᱦᱩᱭᱩᱜᱼᱟ

ᱦᱮᱸ ᱢᱟ ᱛᱟᱦᱚᱞᱮ ᱢᱤᱫ ᱫᱤᱱ ᱥᱳᱢᱚᱭ ᱠᱟᱛᱮᱫ ᱦᱤᱡᱩᱜ ᱢᱮ ᱵᱚᱞᱮ ᱟᱨ ᱥᱳᱢᱚᱭᱚᱜ ᱢᱮ ᱟᱨ ᱧᱮᱞ ᱢᱮᱦᱟᱜ ᱴᱷᱤᱠ ᱤᱧ ᱵᱮᱵᱚᱥᱛᱟ ᱟᱢᱟ ᱦᱮᱸ ᱦᱮᱸ ᱵᱮᱥ ᱦᱮᱸ ᱛᱟᱦᱚᱞᱮ ᱦᱤᱡᱩᱜ ᱢᱮ